ᱤᱧ ᱫᱚ ᱦᱚᱲ ᱠᱚ ᱰᱚᱰᱮ ᱠᱟᱛᱮ ᱮᱱᱮᱡ ᱞᱟᱹᱜᱤᱫ ᱤᱧ ᱡᱟᱣᱨᱟ ᱠᱚᱣᱟ ᱟᱵᱚ ᱜᱟᱛᱟᱠ ᱨᱮ ᱟᱭᱢᱟ ᱮᱱᱮᱡ ᱠᱚᱜᱮ ᱢᱮᱱᱟᱜᱼᱟ ᱚᱱᱟ ᱠᱚ ᱫᱚ ᱦᱩᱭᱩᱜ ᱠᱟᱱᱟ ᱫᱚᱝ ᱞᱟᱜᱽᱲᱮ ᱵᱟᱦᱟ ᱥᱚᱨᱦᱟᱭ ᱠᱟᱨᱟᱢ ᱱᱚᱣᱟ ᱮᱱᱮᱡ ᱠᱚ ᱥᱚᱲᱠᱚ ᱞᱮᱠᱷᱟᱱ ᱟᱵᱚ ᱜᱟᱛᱟᱠ ᱨᱮᱭᱟᱜ ᱠᱟᱹᱢᱤ ᱠᱚᱫᱚ ᱟᱹᱰᱤ ᱥᱚᱞᱦᱮ ᱛᱮᱜᱮ ᱯᱟᱨᱚᱢᱚᱜᱼᱟ ᱚᱱᱟ ᱥᱟᱶᱛᱮ ᱱᱚᱣᱟ ᱮᱱᱮᱡ ᱠᱚ ᱵᱮᱯᱟᱨ ᱠᱟᱛᱮ ᱟᱭᱢᱟ ᱯᱚᱭᱥᱟ ᱠᱚᱦᱚᱸ ᱨᱳᱡᱽᱜᱟᱨᱚᱜᱼᱟ ᱚᱱᱟᱛᱮ ᱟᱵᱚᱭᱟᱜ ᱥᱚᱝᱥᱟᱨ ᱦᱚᱸ ᱪᱟᱞᱟᱜᱼᱟ ᱱᱚᱣᱟ ᱠᱚ ᱵᱷᱟᱵᱱᱟ ᱮᱢ ᱠᱟᱛᱮ ᱜᱮ ᱢᱚᱱᱮ ᱨᱮ ᱫᱟᱲᱮᱧ ᱦᱟᱨᱟᱭ ᱛᱟᱠᱚᱭᱟ